ᱜᱚᱢᱠᱮ ᱟᱞᱤᱧ ᱫᱟᱨᱡᱤᱞᱤᱝ ᱠᱷᱚᱱᱞᱤᱧ ᱞᱟᱹᱭᱫᱟ ᱠᱳᱞᱠᱟᱛᱟ ᱟᱪᱩᱨ ᱪᱟᱞᱟᱣ ᱞᱟᱹᱜᱤᱫ ᱰᱮᱴ ᱫᱚ ᱦᱩᱭᱩᱜ ᱠᱟᱱᱟ ᱯᱚᱸᱪᱤᱥ ᱵᱟᱨᱚ ᱫᱩ ᱦᱟᱡᱟᱨ ᱵᱟᱭᱤᱥ ᱚᱠᱛᱚ ᱫᱚ ᱟᱴ ᱵᱟᱡᱟᱜ ᱟᱴ ᱵᱟᱡᱟᱜ ᱤᱧ ᱟᱨ ᱵᱟᱨ ᱯᱮ ᱡᱚᱴᱟᱣ ᱠᱚᱞᱮ ᱪᱟᱞᱟᱣ ᱞᱟ ᱜᱤᱫᱚᱜ ᱠᱟᱱᱟ ᱜᱚᱢᱠᱮ ᱟᱵᱤᱱᱟᱜ ᱜᱟᱹᱰᱤ ᱞᱮᱢᱵᱟᱨᱵᱤᱱᱤ ᱜᱟᱹᱰᱤ ᱟᱹᱰᱤ ᱢᱚᱡᱽ ᱞᱮ ᱵᱩᱡᱷᱟᱹᱣ ᱧᱮᱞ ᱠᱟᱜ ᱛᱮ ᱵᱩᱡᱷᱟᱹᱣ ᱠᱟᱜ ᱛᱮᱞᱮ ᱟᱹᱰᱤ ᱥᱟᱺᱜᱤᱧ ᱞᱮ ᱪᱟᱞᱟᱣ ᱞᱟᱜᱤᱫᱚᱜ ᱛᱮ ᱥᱟᱭᱠᱮᱞ ᱛᱮᱥᱮ ᱢᱳᱴᱚᱨ ᱥᱟᱭᱠᱮᱞᱛᱮ ᱪᱟᱞᱟᱣ ᱵᱟᱝᱜᱮ ᱜᱟᱱᱚᱜ ᱛᱮ ᱚᱱᱟ ᱠᱷᱟ ᱛᱤᱨ ᱛᱮ ᱟᱵᱤᱱᱟᱜ ᱜᱟ ᱰᱤ ᱡᱚᱫᱤ ᱯᱷᱟᱠᱟ ᱢᱮᱱᱟᱜ ᱠᱷᱟᱱ ᱟᱨ ᱟᱨ ᱛᱤᱱᱟᱹᱜ ᱜᱟᱱ ᱠᱟᱹᱣᱰᱤ ᱵᱤᱱ ᱦᱟᱛᱟᱣᱟ ᱚᱱᱟ ᱵᱤᱱ ᱞᱟᱹᱭ ᱞᱮᱠᱷᱟᱱ ᱟᱹᱰᱤᱜᱮ ᱵᱮᱥ ᱠᱚᱜᱼᱟ